ᱦᱮᱞᱳ

ᱥᱚᱵᱷᱟᱨᱟᱱᱤ ᱟᱪᱪᱷᱟ ᱟᱯᱮᱭᱟᱜ ᱥᱟᱱᱛᱟᱲ ᱠᱚᱣᱟᱜ ᱢᱟᱱᱮ ᱡᱟᱦᱟᱱᱟᱜ ᱠᱚ ᱦᱩᱭ ᱞᱮᱱᱠᱷᱟᱱ ᱡᱮᱢᱚᱱ ᱵᱟᱯᱞᱟ ᱠᱚ ᱥᱚᱨᱦᱟᱭ ᱠᱚ ᱠᱤᱝᱵᱟ ᱤᱭᱟᱹ ᱫᱟᱸᱥᱟᱭ ᱠᱚ ᱚᱱᱟ ᱠᱚᱨᱮᱱᱟᱜ ᱦᱚᱨᱚᱜ ᱵᱟᱸᱫᱮ ᱠᱚ ᱤᱫᱤ ᱠᱟᱛᱮᱫ ᱞᱟᱹᱭ ᱢᱮᱥᱮ ᱚᱠᱟᱞᱮᱠᱟ ᱠᱚ ᱦᱚᱨᱚᱜ ᱵᱟᱸᱫᱮᱭᱟ ᱦᱩᱸ ᱟᱪᱪᱷᱟ ᱦᱩᱸ ᱦᱮᱸ ᱦᱩᱸ ᱦᱩᱸ ᱦᱩᱸ ᱦᱩᱸ ᱦᱩᱸ ᱟᱪ ᱦᱮᱸ ᱟᱨ ᱫᱟᱸᱥᱟᱭ ᱨᱮᱫᱚ ᱦᱮᱸ ᱦᱩᱸ ᱦᱩᱸ ᱟᱨ ᱛᱤ ᱠᱚᱨᱮ ᱫᱚ ᱢᱟᱱᱮ ᱡᱟᱦᱟᱱᱟᱜ ᱥᱟᱵ ᱠᱚ ᱵᱟᱠᱚ ᱥᱟᱵ ᱠᱟᱜᱼᱟ ᱦᱮᱸ ᱦᱩᱸ ᱦᱩᱸ ᱦᱩᱸ ᱟᱨ ᱮᱢᱱᱤ ᱚᱲᱟᱜ ᱠᱚᱨᱮ ᱫᱚ ᱚᱠᱟᱞᱮᱠᱟ ᱠᱚ ᱛᱟᱦᱮᱱ ᱜᱮᱭᱟ ᱠᱚ ᱦᱩᱸ ᱦᱮᱸ ᱦᱩᱸ ᱦᱩᱸ ᱦᱩᱸ ᱟᱪᱪᱷᱟ ᱟᱪᱪᱷᱟ ᱴᱷᱤᱠ ᱵᱟᱝᱜᱮ ᱟᱹᱰᱤᱼᱟᱹᱰᱤ ᱥᱟᱨᱦᱟᱣ ᱱᱚᱣᱟ ᱞᱟᱹᱭ ᱞᱟᱹᱜᱤᱫ ᱛᱮ ᱴᱷᱤᱠᱜᱮᱭᱟ ᱢᱟ ᱛᱟᱦᱞᱮᱧ ᱫᱚᱦᱚᱭᱫᱟ